ᱚᱠᱟ ᱫᱚ ᱱᱚᱣᱟ ᱯᱷᱩᱴᱵᱚᱞ ᱠᱷᱮᱹᱞ ᱤᱧ ᱧᱮᱞ ᱠᱮᱫᱼᱟᱹᱧ ᱥᱮ ᱧᱮᱞ ᱠᱮᱫᱮᱭᱟᱹᱧ ᱩᱱᱤ ᱦᱚᱲ ᱦᱚᱸ ᱱᱚᱣᱟ ᱡᱷᱟᱲᱠᱷᱚᱸᱰ ᱴᱚᱴᱷᱟ ᱨᱮᱱ ᱚᱠᱚᱭ ᱫᱚᱠᱚ ᱢᱮᱛᱟᱭ ᱠᱟᱱ ᱥᱟᱹᱫᱷᱩ ᱢᱟᱨᱟᱱᱰᱤ ᱱᱩᱭ ᱦᱚᱸ ᱟᱹᱰᱤ ᱢᱟᱨᱟᱝ ᱵᱚᱞ

ᱠᱚᱲᱟᱜᱮ ᱵᱮᱱᱟᱣ ᱮᱱᱟᱭ ᱥᱮ ᱟᱡ ᱞᱟᱹᱴᱩ ᱦᱚᱲᱮ ᱵᱮᱱᱟᱣᱱᱟ ᱱᱤᱛᱚᱜ ᱫᱚ ᱟᱨᱦᱚᱸ ᱟᱡ ᱠᱷᱚᱡ ᱞᱟᱹᱴᱩ ᱞᱟᱹᱴᱩ ᱦᱚᱲ ᱥᱚᱸᱜᱮᱜᱼᱮ ᱧᱟᱯᱟᱢ ᱮᱱᱟ ᱟᱡᱼᱮ ᱵᱮᱱᱟᱣ ᱮᱱ ᱛᱮ ᱥᱮ ᱞᱟᱹᱴᱩ ᱞᱟᱹᱴᱩ ᱴᱩᱨᱱᱟᱢᱮᱱᱴ ᱦᱚᱸᱭ ᱧᱮᱞ ᱠᱮᱜᱼᱟ ᱥᱮ ᱞᱟᱹᱴᱩ ᱞᱟᱹᱴᱩ ᱡᱟᱭᱜᱟ ᱦᱚᱭ ᱧᱮᱞ ᱠᱮᱫᱼᱟᱭ ᱜᱳᱴᱟᱭ ᱫᱟᱬᱟ ᱠᱮᱜ ᱟᱭ ᱟᱡᱼᱮ ᱵᱮᱱᱟᱣᱮᱱ ᱛᱮ ᱥᱮ ᱟᱨ ᱱᱤᱛᱚᱜ ᱟᱡ ᱡᱚᱠᱷᱚᱱ ᱵᱮᱱᱟᱣᱱᱟ ᱚᱱᱠᱟᱜᱮ ᱟᱹᱛᱩ ᱴᱚᱞᱟ ᱠᱚᱨᱮᱱ ᱠᱚᱲᱟ ᱠᱚ ᱠᱳᱪᱤᱝᱮᱜ ᱠᱚᱣᱟᱭ ᱦᱮᱸ ᱥᱮᱛᱟᱜ ᱥᱮᱛᱟᱜ ᱦᱚᱨᱮ ᱦᱚᱨᱮ ᱨᱮᱭ ᱫᱟᱹᱲ ᱦᱚᱪᱚᱭᱮᱫ ᱠᱚᱣᱟᱭ ᱵᱚᱞ ᱠᱚᱭ ᱛᱤᱭᱳᱜ ᱦᱚᱪᱚᱭᱮᱫ ᱠᱚᱣᱟ ᱟᱡ ᱞᱮᱠᱟ ᱵᱮᱱᱟᱜ ᱞᱟᱹᱜᱤᱫ ᱛᱮ ᱚᱱᱟ ᱤᱭᱟᱹᱛᱮ ᱱᱤᱛᱚᱜ ᱦᱚᱸ ᱟᱵᱟᱨ ᱟᱡ ᱦᱚᱸ ᱞᱟᱹᱴᱩ ᱞᱟᱹᱴᱩ ᱦᱚᱲ ᱥᱚᱸᱜᱮ ᱧᱟᱯᱟᱢ ᱮᱱ ᱠᱷᱟᱡ ᱥᱤᱝᱜᱟᱨᱮ ᱵᱮᱱᱟᱣᱱᱟ ᱥᱤᱝᱜᱟᱨ ᱵᱮᱱᱟᱣ ᱠᱟᱛᱮᱫ ᱟᱨᱦᱚᱸ ᱱᱤᱛᱚᱝ ᱟᱨᱦᱚᱸ ᱞᱟᱦᱟᱥᱮᱫ ᱤᱫᱤᱭᱟᱭ ᱚᱠᱟᱨᱮ ᱵᱮᱱᱟᱣᱫᱟ ᱪᱤᱠᱟᱭ ᱡᱩᱛᱮᱜᱼᱟ ᱟᱨ ᱵᱚᱱ ᱧᱮᱞ ᱛᱟᱭᱟ ᱟᱵᱟᱨᱤᱧ ᱞᱟᱹᱭᱟ ᱡᱚᱠᱷᱚᱱ ᱤᱧ ᱦᱚᱧ ᱩᱱᱤ ᱞᱮᱠᱟᱧ ᱠᱩᱨᱩᱢᱩᱴᱩᱭᱟᱹᱧ ᱥᱮ ᱟᱨᱤᱧ ᱪᱤᱫ ᱫᱟᱲᱮᱭᱟᱜ ᱠᱷᱟᱡ ᱚᱱᱠᱟ ᱜᱤᱧ ᱵᱮᱱᱟᱣᱚᱜᱼᱟ